ᱨᱟᱥᱴᱨᱚ ᱤᱫᱤ ᱠᱟᱛᱮᱫ ᱟᱵᱚ ᱦᱚᱲ ᱦᱚᱯᱚᱱ ᱟᱹᱰᱤᱜᱟᱱ ᱵᱟᱲᱟᱭ ᱨᱮᱱᱟᱜ ᱞᱟᱹᱠᱛᱤ ᱢᱮᱱᱟᱜᱼᱟ ᱪᱮᱫᱟᱜ ᱥᱮ ᱱᱚᱶᱟ ᱨᱮᱱᱟᱜ ᱚᱛᱱᱚᱜ ᱥᱮ ᱵᱷᱣᱜᱳᱞᱤᱠ ᱚᱱᱟ ᱤᱫᱤ ᱠᱟᱛᱮᱫ ᱟᱵᱚ ᱦᱚᱲ ᱦᱚᱯᱚᱱ ᱥᱟᱹᱨᱤᱜᱮ ᱵᱟᱵᱚᱱ ᱵᱟᱲᱟᱭᱟ ᱢᱤᱫ ᱴᱮᱱ ᱫᱤᱥᱚᱢ ᱡᱟᱦᱟᱸ ᱡᱟᱦᱟᱸ ᱞᱟᱹᱠᱛᱤ ᱢᱮᱱᱟᱜᱼᱟ ᱛᱟᱦᱮᱸ ᱨᱮᱱᱟᱜ ᱚᱱᱟ ᱵᱟᱢ ᱵᱟᱲᱟᱭ ᱠᱷᱟᱱ ᱚᱱᱟ ᱫᱤᱚᱥᱚᱢ ᱴᱷᱤᱠ ᱴᱷᱟᱠ ᱵᱟᱝ ᱦᱳᱭ ᱫᱟᱲᱮᱭᱟᱜ ᱡᱟᱦᱟᱸ ᱫᱚᱵᱚᱱ ᱢᱮᱱᱮᱫ ᱨᱟᱥᱴᱨᱚ ᱚᱱᱟ ᱵᱮᱥᱤ ᱠᱟᱛᱮᱫ ᱵᱟᱲᱟᱭ ᱞᱟᱹᱠᱛᱤ ᱢᱮᱱᱟᱜᱼᱟ ᱢᱤᱫ ᱴᱟᱱ ᱨᱟᱥᱴᱨᱚ ᱨᱮ ᱡᱮᱞᱮᱠᱟ ᱞᱟᱹᱠᱛᱤ ᱢᱮᱱᱟᱜᱼᱟ ᱚᱱᱟ ᱨᱟᱥᱴᱨᱚ ᱨᱮ ᱱᱤᱨᱫᱤᱥᱴᱚ ᱵᱷᱩᱠᱷᱚᱱᱰ ᱡᱟᱦᱟᱸ ᱫᱚᱠᱚ ᱢᱮᱱᱮᱫ ᱡᱮᱥᱚᱵ ᱦᱟᱥᱟ ᱛᱟᱨᱯᱚᱨ ᱱᱤᱨᱫᱤᱥᱴᱚ ᱟᱭᱤᱱ ᱵᱮᱥᱵᱚᱥᱛᱷᱟ ᱠᱟᱹᱱᱩᱱ ᱡᱟᱦᱟᱸ ᱫᱚ ᱵᱤᱪᱟᱹᱨ ᱵᱮᱵᱚᱥᱛᱷᱟ ᱚᱱᱟ ᱛᱟᱦᱮᱱ ᱞᱟᱹᱠᱛᱤᱜ ᱠᱟᱱᱟ ᱟᱨ ᱢᱮᱱᱟᱜ ᱚᱱᱟ ᱨᱟᱥᱴᱨᱚᱨᱮ ᱡᱚᱱᱚᱥᱚᱝᱠᱷᱟ ᱥᱮ ᱦᱚᱲ ᱦᱚᱯᱚᱱ ᱛᱤᱱᱟᱹᱜ ᱢᱮᱱᱟᱜ ᱠᱚᱣᱟ ᱥᱮ ᱛᱤᱱᱟᱹᱜ ᱠᱚ ᱛᱟᱦᱮᱱᱟ ᱚᱱᱟ ᱦᱚᱸ ᱱᱤᱨᱫᱤᱥᱴᱚ ᱠᱚ ᱛᱟᱦᱮᱱᱟ ᱛᱚᱵᱮ ᱟᱹᱱᱤᱪ ᱨᱟᱥᱴᱨᱚ ᱛᱟᱦᱮᱱᱟ ᱢᱩᱪᱟᱹᱫ ᱨᱮ ᱩᱱᱠᱩᱣᱟᱜ ᱥᱟᱨᱵᱚᱵᱷᱳᱢᱤᱠᱚᱛᱟ ᱮᱠᱟᱞ ᱞᱟᱹᱠᱛᱤ ᱢᱮᱱᱟᱜᱼᱟ ᱡᱮ ᱢᱚᱛᱟᱢᱚᱛ ᱡᱚᱫᱤ ᱵᱟᱵᱚᱱ ᱞᱟᱹᱭ ᱫᱟᱲᱮᱹᱭᱟᱜᱼᱟ ᱛᱟᱦᱚᱞᱮ ᱚᱱᱟ ᱫᱤᱥᱚᱢ ᱥᱮ ᱨᱟᱥᱴᱨᱚ ᱵᱟᱝ ᱛᱟᱦᱮᱱᱟ ᱱᱚᱶᱟ ᱠᱚᱜᱮ ᱟᱹᱰᱤ ᱟᱹᱰᱤ ᱡᱟᱹᱥᱛᱤ ᱟᱵᱚ ᱥᱚᱢᱟᱡᱽ ᱥᱮ ᱟᱵᱚ ᱵᱚᱱ ᱵᱟᱲᱟᱭ ᱞᱟᱹᱠᱛᱤ ᱢᱮᱱᱟᱜᱼᱟ ᱢᱤᱫ ᱴᱮᱱ ᱨᱟᱥᱴᱨᱚ ᱡᱮ ᱪᱮᱫ ᱱᱚᱶᱟ ᱜᱮ ᱢᱟᱨᱟᱝ ᱞᱟᱹᱭ ᱫᱚ ᱱᱚᱶᱟ ᱥᱟᱱᱟᱢ ᱱᱚᱶᱟ ᱠᱚ ᱡᱤᱱᱤᱥ ᱛᱟᱦᱮᱱᱟ ᱛᱚᱵᱮ ᱟᱹᱱᱤᱡ ᱢᱤᱫ ᱨᱟᱥᱴᱨᱚ ᱟᱹᱰᱤ ᱱᱟᱯᱟᱭ ᱛᱮ ᱦᱳᱭᱳᱜᱼᱟ